ᱦᱮᱸ ᱡᱚᱦᱟᱨᱜᱮ ᱞᱟᱹᱭᱢᱮ ᱦᱮᱸ ᱦᱮᱸ ᱞᱟᱹᱭᱢᱮ ᱞᱟᱹᱭᱢᱮ ᱦᱮᱸ ᱮᱠᱷᱚᱱ ᱫᱚ ᱜᱤᱫᱽᱨᱟᱹ ᱫᱚ ᱪᱮᱫᱞᱮᱠᱟ ᱢᱮᱱᱟᱭ ᱟᱠᱟᱫᱮᱛᱮ

ᱜᱤᱫᱽᱨᱟᱹ ᱡᱚᱠᱷᱚᱱ ᱢᱚᱪᱮᱱ ᱜᱮ ᱦᱟᱸᱜ ᱟᱫᱚ ᱢᱤᱫᱴᱮᱱ ᱮᱯᱞᱤᱠᱮᱥᱚᱱ ᱮᱢ ᱚᱞᱜᱚᱫ ᱟᱫᱮᱜᱤ ᱟᱨ ᱞᱟᱛᱟᱨ ᱨᱮ ᱥᱤᱜᱽᱱᱮᱪᱟᱨ ᱡᱟᱦᱟᱸ ᱜᱟᱨᱡᱮᱱᱟᱜ ᱥᱤᱜᱽᱱᱮᱪᱟᱨ ᱞᱟᱜᱟᱜᱼᱟ ᱰᱮᱹᱴ ᱫᱤᱭᱮ ᱛᱤᱱᱟᱹᱜ ᱫᱤᱱ ᱠᱷᱚᱱᱟᱜ ᱜᱮᱯ ᱛᱟᱦᱮᱸ ᱠᱟᱱᱟ ᱚᱱᱟ ᱰᱮᱹᱴ ᱩᱞᱞᱮᱠ ᱠᱟᱛᱮᱜ ᱦᱟᱸᱜ ᱠᱩᱞ ᱜᱚᱫ ᱠᱟᱭᱟᱢ ᱵᱮᱥ ᱵᱮᱥ ᱦᱮᱸ ᱢᱟ ᱯᱮᱠᱥᱤᱯᱥᱮᱱ ᱫᱚ ᱠᱩᱞ ᱞᱮᱠᱷᱟᱡ ᱫᱚ ᱵᱮᱥᱴᱷᱤᱠ ᱜᱮ ᱦᱩᱭᱩᱜᱼᱟ ᱵᱟᱝ ᱠᱩᱞ ᱞᱮᱠᱷᱟᱡ ᱫᱚ ᱠᱚᱱᱚ ᱯᱨᱚᱵᱞᱮᱢ ᱫᱚ ᱵᱟᱹᱪᱩᱜᱼᱟ ᱮᱞᱯᱤᱠᱮᱥᱚᱱ ᱜᱮ ᱡᱚᱛᱮᱥᱴᱚ ᱦᱮᱸ ᱢᱟ ᱴᱷᱤᱠᱜᱮᱭᱟ ᱡᱚᱦᱟᱨᱜᱮ